ᱟᱵᱚ ᱵᱷᱟᱨᱚᱛ ᱫᱤᱥᱚᱢ ᱨᱮᱫᱚ ᱟᱭᱢᱟ ᱞᱮᱠᱟᱱ ᱨᱤᱛᱩ ᱢᱮᱱᱟᱜᱼᱟ ᱡᱟᱦᱟᱸ ᱞᱮᱠᱟ ᱥᱤᱛᱩᱝ ᱨᱤᱛᱩ ᱡᱟᱹᱯᱩᱫ ᱨᱤᱛᱩ ᱨᱟᱵᱟᱝ ᱨᱤᱛᱩ ᱟᱨ ᱱᱚᱜᱼᱚᱱᱟ ᱵᱷᱮᱜᱟᱨ ᱟᱭᱢᱟ ᱞᱮᱠᱟᱱ ᱨᱤᱛᱩ ᱨᱮᱫᱚ ᱫᱟᱨᱮ ᱠᱚ ᱞᱟᱹᱜᱤᱫ ᱛᱮ ᱟᱹᱰᱤ ᱱᱟᱯᱟᱭᱚᱜᱼᱟ ᱟᱨ ᱡᱩᱫᱤ ᱱᱚᱣᱟ ᱨᱤᱛᱩ ᱵᱟᱭ ᱵᱚᱫᱚᱞᱚᱜᱼᱟ ᱮᱱᱠᱷᱟᱱ ᱫᱚ ᱱᱚᱟ ᱫᱟᱨᱮ ᱠᱚᱦᱚᱸ ᱟᱫᱚ ᱵᱟᱭ ᱵᱚᱫᱚᱞᱚᱜᱼᱟ ᱡᱟᱦᱟᱸ ᱞᱮᱠᱟ ᱥᱟᱠᱟᱢ ᱠᱚ ᱧᱩᱨᱩᱜᱼᱟ ᱟᱨᱦᱚᱸ ᱱᱟᱣᱟ ᱥᱟᱠᱟᱢ ᱚᱰᱚᱠᱚᱜᱼᱟ ᱟᱨᱦᱚᱸ ᱡᱟᱹᱯᱩᱫ ᱫᱤᱱ ᱥᱮᱴᱮᱨᱚᱜ ᱞᱮᱠᱷᱟᱱ ᱟᱨᱦᱚᱸ ᱫᱟᱨᱮ ᱨᱮ ᱱᱟᱣᱟ ᱥᱟᱠᱟᱢ ᱚᱰᱚᱠᱚᱜᱼᱟ ᱮᱱᱠᱷᱟᱱ ᱫᱚ ᱱᱚᱣᱟ ᱟᱭᱢᱟ ᱞᱮᱠᱟᱱ ᱨᱤᱛᱩ ᱫᱚ ᱟᱹᱰᱤ ᱜᱮ ᱫᱚᱨᱠᱟᱨ ᱜᱮᱭᱟ ᱡᱚᱛᱚ ᱨᱤᱛᱩ ᱜᱮ ᱡᱟᱦᱟᱸ ᱞᱮᱠᱟ ᱡᱟ ᱡᱟᱹᱯᱩᱫ ᱫᱤᱱ ᱡᱟᱹᱯᱩᱫ ᱫᱤᱱ ᱨᱮ ᱫᱟᱜᱼᱮ ᱡᱟᱹᱯᱩᱫᱟ ᱚᱱᱟ ᱛᱮ ᱱᱟᱣᱟ ᱜᱷᱟᱸᱥ ᱱᱟᱣᱟ ᱫᱟᱨᱮ ᱠᱚ ᱚᱢᱚᱱᱚᱜᱼᱟ ᱚᱱᱠᱟ ᱜᱮ ᱨᱟᱵᱟᱝ ᱨᱟᱵᱟᱝ ᱫᱤᱱ ᱦᱚᱸ ᱫᱚᱨᱠᱟᱨ ᱜᱮᱭᱟ ᱥᱤᱛᱩᱝ ᱫᱤᱱ ᱦᱚᱸ ᱫᱚᱨᱠᱟᱨ ᱜᱮᱭᱟ ᱟᱨᱵᱟᱝ ᱱᱚᱣᱟ ᱨᱤᱛᱩ ᱡᱩᱫᱤ ᱵᱟᱭ ᱵᱚᱫᱚᱞ ᱞᱮᱱᱠᱷᱟᱱ ᱫᱚ ᱱᱚᱣᱟ ᱠᱟᱹᱴᱤᱡ ᱵᱟᱹᱲᱤᱡᱚᱜᱼᱟ ᱟᱨ